ᱦᱮᱸ ᱤᱧ ᱥᱳᱥᱟᱞ ᱢᱤᱰᱤᱭᱟ ᱨᱮ ᱤᱧᱟᱹᱜ ᱯᱷᱚᱴᱳᱧ ᱯᱳᱥᱴ ᱛᱟᱦᱮᱱᱟ ᱚᱠᱟᱨᱮ ᱪᱷᱤ ᱱᱮᱛᱟᱨ ᱢᱟ ᱟᱭᱢᱟ ᱨᱚᱠᱚᱢ ᱥᱳᱥᱟᱞ ᱢᱤᱰᱤᱭᱟ ᱡᱮᱢᱚᱱ ᱯᱷᱮᱥᱵᱩᱠ ᱦᱳᱣᱟᱴᱥᱚᱯ ᱤᱭᱩᱴᱤᱵ ᱨᱮᱫᱚ ᱵᱤᱥᱤᱨ ᱵᱷᱟᱜᱽ ᱯᱷᱮᱥᱵᱩᱠ ᱨᱮᱜᱮ ᱤᱧᱟᱹᱜ ᱯᱷᱚᱴᱳ ᱠᱩᱧ ᱯᱳᱥᱴ ᱛᱟᱦᱮᱱᱟ ᱥᱩᱫᱩ ᱤᱧᱟᱹᱜ ᱯᱷᱚᱴᱳ ᱫᱚ ᱵᱟᱝ ᱟᱨᱚ ᱟᱭᱢᱟ ᱠᱤᱪᱷᱩ ᱯᱷᱚᱴᱳ ᱠᱩᱧ ᱯᱳᱥᱴ ᱛᱟᱦᱮᱱᱟ ᱡᱮᱢᱚᱱ ᱫᱟᱨᱮ ᱱᱟᱲᱤ ᱪᱮᱬᱮ ᱠᱚ ᱱᱟᱱᱟ ᱨᱚᱠᱚᱢ ᱵᱟᱦᱟ ᱠᱚ ᱡᱷᱟᱨᱱᱟ ᱠᱚ ᱵᱩᱨᱩ ᱠᱚ ᱫᱚᱨᱭᱟ ᱠᱚ ᱟᱭᱢᱟ ᱞᱮᱠᱟᱱᱟᱜ ᱯᱷᱚᱴᱳᱜᱤᱧ ᱯᱳᱥᱴ ᱛᱟᱦᱮᱱᱟ ᱪᱮᱫᱟᱜ ᱢᱟᱱᱮ ᱯᱳᱥᱴ ᱠᱟᱛᱮ ᱟᱹᱰᱤ ᱵᱷᱟᱹᱞᱤᱧ ᱵᱩᱡ ᱛᱟᱦᱮᱱᱟ ᱦᱚᱲ ᱠᱚᱦᱚᱸ ᱠᱚ ᱲᱮᱞᱟ ᱩᱱᱠᱩ ᱦᱚᱸ ᱟᱹᱰᱤ ᱵᱩᱡ ᱢᱚᱡᱽ ᱠᱚ ᱵᱩᱡ ᱛᱟᱦᱮᱱᱟ ᱟᱹᱰᱤ ᱠᱩᱥᱤ ᱠᱚ ᱵᱩᱡ ᱛᱟᱦᱮᱱᱟ ᱱᱚᱝᱠᱟᱱ ᱯᱷᱚᱴᱳ ᱤᱭᱟᱹᱛᱮ ᱤᱧ ᱦᱚᱸ ᱟᱹᱰᱤ ᱵᱷᱟᱹᱜᱤᱧ ᱵᱩᱡ ᱛᱟᱦᱮᱱᱟ ᱯᱷᱚᱴᱳ ᱥᱳᱥᱟᱞ ᱢᱤᱰᱤᱭᱟ ᱨᱮ ᱯᱳᱥᱴ ᱞᱮᱠᱷᱟᱱ